ᱴᱮᱞᱟᱨ ᱢᱮᱥᱤᱱ ᱜᱟᱞᱟᱝ ᱥᱤᱞᱟᱭ ᱟᱠᱚ ᱴᱮᱞᱟᱨ ᱢᱮᱥᱤᱱᱛᱮ ᱛᱟᱨᱯᱚᱨᱮ ᱛᱤ ᱛᱮ ᱜᱟᱞᱟᱝ ᱟᱠᱚ ᱟᱨ ᱜᱟᱞᱟᱝ ᱠᱟᱛᱮ ᱠᱚ ᱫᱚᱦᱚ ᱠᱟᱜᱼᱟ ᱛᱟᱨᱯᱚᱨᱮ ᱛᱩᱞᱟᱹᱣ ᱢᱮᱥᱤᱱ ᱛᱷᱳᱲ ᱢᱮᱥᱤᱱ ᱳᱞᱰ ᱢᱮᱥᱤᱱ ᱟᱨ ᱞᱩᱜᱽᱲᱤᱡ ᱢᱮᱥᱤᱱ ᱚᱱᱟ ᱠᱚᱛᱮᱠᱚ ᱜᱟᱞᱟᱝᱟ ᱟᱨ ᱥᱤᱞᱟᱭ ᱦᱚᱸ ᱥᱤᱞᱟᱭ ᱟᱠᱚ ᱞᱩᱜᱽᱲᱤᱡ ᱠᱚᱠᱚ ᱥᱤᱞᱟᱭᱟ ᱚᱱᱟ ᱢᱮᱥᱤᱱ ᱞᱩᱜᱽᱲᱤᱡ ᱠᱚ ᱥᱤᱞᱟᱭᱟ ᱠᱟᱱᱛᱷᱟ ᱠᱚ ᱟᱨ ᱤᱧ ᱵᱷᱟᱜᱮᱧ ᱵᱩᱡᱟ ᱞᱩᱜᱽᱲᱤᱡ ᱢᱮᱥᱤᱱ ᱠᱤᱨᱤᱧ ᱠᱤᱨᱤᱧ ᱤᱧ ᱠᱩᱥᱤᱭᱟᱜᱼᱟ ᱠᱟᱴᱟ ᱠᱚᱢᱯᱟᱥ ᱛᱮ ᱥᱤᱞᱟᱭ ᱤᱧ ᱫᱟᱲᱮᱭᱟᱜᱼᱟ ᱤᱧᱛᱮ ᱟᱨ ᱞᱩᱜᱽᱲᱤᱡ ᱠᱚ ᱨᱚᱜ ᱫᱟᱲᱮᱭᱟᱜ ᱟᱹᱧ ᱚᱱᱟᱛᱮ ᱥᱩᱭ ᱠᱚ ᱠᱟᱱᱴᱟ ᱠᱟᱸᱴᱟ ᱠᱚ ᱠᱩᱨᱩᱥ ᱠᱚ ᱚᱱᱟ ᱠᱚᱛᱮ ᱠᱚ ᱥᱤᱞᱟᱭᱟ ᱞᱩᱜᱽᱲᱤᱡ ᱫᱚ ᱥᱮ ᱚᱱᱟ ᱠᱚᱛᱮ ᱞᱩᱜᱽᱲᱤᱡ ᱥᱤᱞᱟᱭ ᱦᱩᱭᱩᱜ ᱜᱮᱭᱟ ᱛᱟᱨᱯᱚᱨᱮ ᱥᱩᱛᱟᱹᱢ ᱨᱮᱱᱟᱜ ᱵᱮᱱᱟᱣ ᱦᱚᱸ ᱦᱩᱭᱩᱜᱼᱟ ᱥᱩᱭᱛᱮ ᱟᱨ ᱥᱟᱭᱟ ᱠᱚ ᱥᱩᱭ ᱛᱮᱦᱚᱸ ᱠᱚ ᱨᱚᱜᱽ ᱜᱮᱭᱟ ᱥᱤᱞᱟᱭ ᱜᱮᱭᱟ ᱠᱚ ᱚᱱᱟᱠᱚ ᱠᱤᱨᱤᱧ ᱵᱷᱟᱜᱮᱧ ᱵᱩᱡᱟ